ᱵᱟᱰᱟᱭ ᱛᱮᱫᱚ ᱩᱱᱠᱩ ᱜᱤᱫᱤ ᱠᱚᱠᱚ ᱟᱫ ᱪᱟᱵᱟᱜ ᱠᱟᱱᱟ ᱟᱨ ᱩᱱᱠᱩ ᱠᱚ ᱛᱟᱦᱮᱸ ᱞᱮᱱ ᱠᱷᱟᱱ ᱢᱚᱨᱟ ᱦᱮᱨᱟ ᱠᱚ ᱥᱮᱭᱟ ᱠᱚ ᱡᱤᱞ ᱠᱚᱠᱚ ᱡᱚᱢᱮ ᱛᱟᱦᱮᱱᱟ ᱟᱨ ᱩᱱ ᱡᱷᱚᱡ ᱫᱚ ᱥᱟᱯᱷᱟ ᱜᱮ ᱛᱟᱦᱮᱸ ᱞᱮᱱᱟ ᱟᱨ ᱧᱮᱞ ᱨᱮᱦᱚᱸ ᱥᱟᱯᱷᱟ ᱜᱮ ᱵᱩᱡᱩᱜ ᱠᱟᱱ ᱛᱟᱦᱮᱱᱟ ᱱᱤᱛᱚᱜ ᱵᱟᱹᱱᱩᱜ ᱠᱚᱛᱮ ᱱᱤᱛᱚᱜ ᱡᱤᱞ ᱠᱚ ᱥᱮᱭᱟᱜ ᱠᱟᱱᱟ ᱚᱱᱟᱴᱟᱜ ᱛᱮ ᱯᱟᱨᱚᱢ ᱞᱮᱱᱠᱷᱟᱱ ᱫᱚ ᱫᱚᱢᱮ ᱥᱳ ᱠᱟᱱᱟ ᱛᱟᱹᱵᱤᱭ ᱠᱚᱦᱚᱸ ᱠᱷᱟᱨᱟᱯᱚᱜ ᱠᱟᱱᱟ ᱚᱱᱟ ᱡᱤᱞ ᱤᱧᱟᱹᱜ ᱵᱟᱲᱟᱭ ᱛᱮᱫᱚ ᱱᱩᱭ ᱜᱤᱫᱤ ᱫᱚᱭ ᱟᱫ ᱪᱟᱵᱟᱜ ᱠᱟᱱᱟ ᱩᱥᱠᱮᱵᱟᱫ ᱩᱲᱤᱡ ᱦᱚᱸ ᱢᱮᱱᱟᱭᱟ ᱩᱲᱤᱡ ᱦᱚᱸ ᱠᱚ ᱟᱫᱚᱜ ᱠᱟᱱᱟ ᱩᱱᱠᱩ ᱦᱚᱸ ᱵᱟᱠᱚ ᱧᱮᱞᱚᱜ ᱠᱟᱱᱟ ᱱᱮᱛᱟᱨ ᱫᱚ ᱩᱲᱤᱡ ᱦᱚᱸ ᱟᱨ ᱠᱤᱥᱱᱤ ᱠᱚᱫᱚ ᱢᱤᱫ ᱵᱟᱨ ᱦᱮᱱᱟᱜ ᱠᱚᱜᱮᱭᱟ ᱢᱤᱫ ᱵᱟᱨ ᱠᱚ ᱧᱮᱞᱚᱜ ᱠᱟᱱᱟ ᱤᱱᱟᱹᱜ ᱫᱚ ᱩᱱᱠᱩ ᱦᱚᱸ ᱵᱟᱹᱱᱩᱜ ᱠᱚᱣᱟ ᱩᱱᱠᱩ ᱦᱚᱸ ᱫᱷᱤᱨᱮ ᱫᱷᱤᱨᱮ ᱠᱚ ᱟᱫᱚᱜ ᱠᱟᱱᱟ ᱢᱚᱦᱠᱟᱞ ᱦᱚᱸ ᱢᱮᱱᱟᱜ ᱠᱚᱜᱮᱭᱟ ᱩᱱᱠᱩ ᱦᱚᱸᱠᱚ ᱧᱮᱞᱚᱜ ᱠᱟᱱ ᱜᱮᱭᱟ ᱦᱮᱱᱟᱜ ᱠᱚᱜᱮᱭᱟ ᱟᱨ ᱜᱷᱮᱲᱣᱟ ᱫᱚᱠᱚ ᱟᱫ ᱪᱟᱵᱟᱭᱮᱱᱟ ᱜᱷᱮᱲᱣᱟ ᱫᱚ ᱤᱱᱟᱹᱜ ᱫᱚ ᱵᱟᱠᱚ ᱧᱮᱞᱚᱜ ᱠᱟᱱᱟ ᱚᱠᱟᱭ ᱱᱟᱠᱚ ᱚᱱᱟ ᱫᱚ ᱜᱷᱮᱲᱣᱟ ᱦᱚᱸᱠᱚ ᱟᱫ ᱪᱟᱵᱟᱭᱮᱱᱟ ᱟᱨᱚ ᱯᱷᱮᱨ ᱩᱲᱤᱡ ᱦᱚᱸ ᱩᱲᱤᱡ ᱫᱚ ᱢᱤᱫ ᱵᱟᱨ ᱢᱮᱱᱟᱜ ᱠᱚᱣᱟ ᱤᱱᱟᱹᱜ ᱫᱚ ᱵᱟᱹᱱᱩᱜ ᱠᱚᱣᱟ ᱢᱤᱫ ᱵᱟᱨ ᱡᱟᱦᱟᱸ ᱛᱟᱦᱟᱸ ᱠᱚ ᱧᱮᱞᱚᱜ ᱠᱟᱱᱟ ᱩᱲᱤᱡ ᱦᱚᱸ ᱟᱨ ᱚᱱᱟ ᱠᱷᱚᱱ ᱫᱚ ᱤᱭᱟᱹ ᱢᱤᱨᱩ ᱢᱤᱨᱩ ᱦᱚᱸ ᱢᱮᱱᱟᱜ ᱠᱚᱜᱮᱭᱟ ᱢᱤᱨᱩ ᱫᱚ ᱟᱹᱥᱩᱞ ᱦᱚᱧ ᱟᱹᱥᱩᱞ ᱟᱠᱟᱫᱮᱭᱟ ᱠᱷᱟᱱᱪᱟᱨᱮ ᱫᱚᱦᱚ ᱦᱚᱧ ᱫᱚᱦᱚ ᱟᱠᱟᱫᱮᱭᱟ ᱟᱨ ᱩᱲᱤᱡ ᱫᱚ ᱤᱭᱟᱹ ᱢᱤᱨᱩ ᱫᱚ ᱫᱚᱢᱮᱜᱤᱧ ᱠᱩᱥᱤᱭᱟᱭᱟ ᱥᱮ ᱩᱱᱤ ᱫᱚᱧ ᱟᱹᱥᱩᱞᱮ ᱠᱟᱱᱟ ᱠᱷᱟᱱᱪᱟᱨᱤᱧ ᱫᱚᱦᱚᱭᱮ ᱠᱟᱱᱟ ᱚᱲᱟᱜ ᱞᱮᱠᱟ ᱨᱤᱧ ᱟᱹᱥᱩᱞᱮ ᱠᱟᱱᱟ ᱡᱚᱛᱚ ᱯᱚᱨᱤᱵᱟᱨᱮ ᱫᱤᱥᱟᱹᱭᱮᱜ ᱠᱚᱛᱤᱧᱟ